ᱱᱚᱜᱼᱚᱭ ᱡᱮ ᱡᱟᱦᱟᱸ ᱤᱛᱟᱹ ᱠᱚ ᱮᱨ ᱟᱯᱷᱚᱨ ᱦᱩᱭᱩᱜᱼᱟ ᱮᱸᱜᱻ ᱛᱳ ᱱᱚᱣᱟᱫᱚ ᱠᱤᱪᱷᱩᱴᱟᱜ ᱯᱚᱨᱟᱢᱚᱨᱥᱚ ᱫᱚ ᱦᱟᱛᱟᱣ ᱦᱩᱭᱩᱜᱼᱟ ᱡᱩᱫᱤ ᱮᱠᱴᱩ ᱵᱷᱟᱹᱜᱤ ᱠᱷᱚᱱᱟᱜ ᱪᱟᱥ ᱨᱮᱱᱟᱜ ᱪᱤᱱᱛᱟᱹ ᱵᱷᱟᱵᱽᱱᱟ ᱛᱟᱦᱮᱱᱚᱜᱼᱟ ᱛᱟᱦᱚᱞᱮ ᱱᱤᱛᱚᱝ ᱫᱚ ᱯᱨᱚᱛᱮᱠᱴᱟ ᱵᱞᱚᱠ ᱨᱮᱜᱮ ᱮᱜᱽᱨᱤᱠᱟᱞᱪᱟᱨ ᱰᱤᱯᱟᱨᱴᱢᱮᱱᱴ ᱢᱮᱱᱟᱜᱼᱟ ᱱᱩᱠᱩ ᱴᱷᱮᱱ ᱦᱚᱸ ᱯᱚᱨᱟᱢᱚᱨᱥᱚ ᱜᱟᱱᱚᱜᱼᱟ ᱛᱟᱪᱷᱟᱲᱟ ᱡᱟᱦᱟᱸᱭ ᱠᱚᱫᱚ ᱫᱤᱨᱜᱷᱚ ᱫᱤᱱ ᱫᱷᱚᱨᱮ ᱱᱚᱣᱟ ᱪᱟᱥᱼᱵᱟᱥ ᱠᱚ ᱠᱟᱹᱢᱤᱭᱮᱫᱟ ᱱᱩᱠᱩ ᱢᱟᱨᱮ ᱪᱟᱹᱥᱤ ᱴᱷᱮᱱ ᱠᱷᱚᱱᱟᱜ ᱦᱚᱸ ᱱᱚᱣᱟ ᱫᱷᱟᱨᱚᱱᱟ ᱫᱚ ᱥᱮ ᱯᱚᱨᱟᱢᱚᱨᱥᱚ ᱫᱚ ᱦᱟᱛᱟᱣ ᱜᱟᱱᱚᱜᱼᱟ ᱟᱫᱚ ᱱᱚᱝᱠᱟ ᱠᱟᱛᱮᱫ ᱜᱮ ᱱᱤᱛᱚᱝ ᱫᱷᱟᱹᱵᱤᱡ ᱡᱟᱦᱟᱸᱭ ᱠᱚ ᱪᱟᱥ ᱟᱹᱜᱩ ᱦᱩᱭᱩᱜ ᱠᱟᱱᱟ ᱟᱫᱚ ᱚᱠᱟᱫᱚ ᱫᱚᱠᱟᱱᱫᱟᱨ ᱴᱷᱮᱱ ᱠᱷᱚᱱᱟᱜ ᱯᱚᱨᱟᱢᱚᱨᱥᱚ ᱦᱟᱛᱟᱣ ᱦᱩᱭᱩᱜ ᱠᱟᱱᱟ ᱚᱠᱟᱫᱚ ᱪᱟᱹᱥᱤ ᱠᱚᱴᱷᱮᱱ ᱠᱷᱚᱱᱟᱜ ᱯᱚᱨᱟᱢᱚᱨᱥᱚ ᱦᱟᱛᱟᱣ ᱦᱩᱭᱩᱜ ᱠᱟᱱᱟ ᱚᱠᱟᱫᱚ ᱮᱜᱽᱨᱤᱠᱟᱞᱪᱟᱨ ᱯᱟᱦᱴᱟ ᱥᱮᱱ ᱠᱷᱚᱱᱟᱜ ᱦᱚᱸ ᱰᱤᱯᱟᱨᱢᱮᱱᱴ ᱠᱷᱚᱱᱟᱜ ᱦᱚᱸ ᱯᱚᱨᱟᱢᱚᱨᱥᱚ ᱦᱟᱛᱟᱣ ᱦᱩᱭᱩᱜ ᱠᱟᱱᱟ